ᱵᱟᱜᱟᱱ ᱮᱛᱚᱦᱚᱵ ᱢᱟᱲᱟᱝ ᱢᱚᱱᱮ ᱫᱚᱭ ᱩᱫᱜᱟᱹᱣ ᱞᱮᱫ ᱛᱤᱧ ᱜᱮᱭᱟ ᱚᱱᱟᱛᱮ ᱩᱞ ᱠᱟᱭᱨᱟ ᱟᱨ ᱯᱤᱭᱟᱹᱨᱤ ᱵᱟᱜᱟᱱ ᱫᱩᱧ ᱛᱮᱭᱟᱨ ᱟᱠᱟᱫᱟ ᱟᱛᱳ ᱫᱤᱥᱚᱢ ᱠᱚᱨᱮ ᱦᱚᱸ ᱟᱹᱰᱤ ᱪᱟᱹᱦᱤᱫᱟ ᱢᱮᱱᱟᱜᱼᱟ ᱵᱟᱡᱟᱨ ᱨᱮᱦᱚᱸ ᱫᱟᱢ ᱠᱚᱦᱚᱸ ᱵᱷᱟᱜᱮ ᱢᱮᱱᱟᱜᱼᱟ ᱠᱤᱨᱤᱧ ᱟᱹᱠᱷᱟᱨᱤᱧ ᱦᱚᱸ ᱟᱹᱰᱤ ᱡᱟᱹᱥᱛᱤ ᱠᱟᱨᱛᱮ ᱦᱳᱭᱳᱜᱼᱟ ᱚᱱᱟ ᱪᱷᱟᱲᱟ ᱵᱟᱲᱜᱮ ᱡᱷᱟᱲᱜᱮ ᱦᱚᱸ ᱪᱮᱫᱟᱜ ᱵᱮᱠᱟᱨ ᱛᱟᱦᱮᱱᱟ ᱚᱱᱟ ᱠᱚ ᱩᱭᱦᱟᱹᱨ ᱠᱷᱟᱹᱛᱤᱨ ᱜᱮ ᱛᱮᱭᱟᱨ ᱟᱠᱟᱫᱟ ᱥᱤᱡᱤᱱ ᱨᱮ ᱴᱟᱠᱟ ᱠᱟᱹᱣᱰᱤ ᱦᱚᱧ ᱟᱨᱡᱟᱣ ᱮᱫᱟ

ᱩᱭ ᱚᱱᱟ ᱩᱭᱦᱟᱹᱨ ᱪᱤᱱᱛᱟᱹ ᱠᱟᱛᱮᱫ ᱜᱮ ᱵᱟᱜᱟᱱ ᱛᱮᱭᱟᱨ ᱞᱟᱹᱜᱤᱫ ᱢᱚᱱᱮ ᱫᱚᱭ ᱩᱫᱜᱟᱹᱣ ᱞᱮᱫ ᱛᱤᱧᱟ